ᱟᱢ ᱪᱮᱫ ᱟᱵᱚᱨᱮᱱ ᱢᱟᱨᱟᱝ ᱢᱚᱱᱛᱨᱤ ᱠᱳᱥᱚᱞ ᱦᱚᱨᱟ ᱵᱟᱵᱚᱫ ᱛᱮ ᱞᱟᱹᱭ ᱫᱟᱲᱮᱭᱟᱜᱼᱟ ᱱᱚᱣᱟ ᱠᱩᱠᱞᱤ ᱤᱫᱤ ᱠᱟᱛᱮᱫ ᱢᱮᱱ ᱞᱮᱠᱷᱟᱱ ᱡᱩᱫᱤ ᱥᱚᱢᱚᱭ ᱥᱩᱡᱳᱜᱽ ᱧᱟᱢᱚᱜᱚᱜᱼᱟ ᱥᱮ ᱫᱟᱶ ᱡᱩᱫᱤ ᱧᱟᱢᱚᱜᱚᱜᱼᱟ ᱛᱟᱦᱞᱮ ᱥᱟᱶᱛᱟ ᱨᱮᱱᱟᱜ ᱵᱷᱟᱹᱞᱟᱹᱭ ᱞᱟᱹᱜᱤᱫ ᱱᱚᱣᱟ ᱥᱟᱶᱛᱟ ᱨᱮᱱ ᱢᱟᱱᱣᱟ ᱠᱚᱣᱟᱜ ᱩᱯᱠᱟᱹᱨ ᱞᱟᱹᱜᱤᱫ ᱮᱠᱟᱞᱜᱮ ᱤᱧ ᱫᱚ ᱞᱟᱹᱠᱛᱤᱭᱟ ᱢᱮᱱᱛᱤᱧ ᱢᱚᱱᱮᱭᱟ ᱩᱱᱤ ᱴᱷᱮᱱ ᱨᱮᱸᱜᱮᱡ ᱦᱚᱲᱟᱜ ᱠᱟᱛᱷᱟ ᱥᱮᱴᱮᱨ ᱞᱮᱠᱷᱟᱱ ᱚᱱᱟ ᱫᱚ ᱥᱟᱶᱛᱟ ᱨᱮᱱᱟᱜ ᱪᱮᱫ ᱞᱮᱠᱟ ᱵᱷᱟᱹᱞᱟᱹᱭ ᱦᱩᱭᱩᱜᱼᱟ ᱚᱱᱠᱟᱜᱮ ᱨᱮᱸᱜᱮᱡ ᱱᱟᱪᱟᱨ ᱟᱠᱟᱱ ᱢᱟᱱᱣᱟ ᱠᱚᱣᱟᱜ ᱦᱚᱸ ᱵᱷᱟᱹᱞᱟᱹᱭ ᱦᱩᱭᱩᱜᱼᱟ